ᱟᱞᱮ ᱟᱛᱳ ᱴᱚᱴᱷᱟ ᱨᱮᱱ ᱵᱚᱦᱩᱛ ᱥᱟᱺᱜᱤᱧ ᱥᱟᱺᱜᱤᱧ ᱨᱮᱱ ᱫᱤᱠᱩ ᱥᱟᱱᱛᱟᱲ ᱢᱮᱱᱟᱜ ᱞᱮᱭᱟ ᱩᱲᱤᱥᱥᱟ ᱵᱮᱝᱜᱚᱞ ᱡᱷᱟᱲᱠᱷᱚᱸᱰ ᱵᱤᱦᱟᱨ ᱵᱚᱦᱩᱛ ᱨᱚᱠᱚᱢ ᱦᱚᱲ ᱢᱮᱱᱟᱜ ᱞᱮᱭᱟ ᱞᱮᱠᱤᱱ ᱥᱟᱱᱟᱢ ᱦᱚᱲ ᱫᱚ ᱟᱯᱱᱟᱨ ᱟᱯᱱᱟᱨ ᱠᱷᱮᱞᱳᱸᱰ ᱫᱚ ᱡᱟᱦᱟᱸ ᱢᱟᱱ ᱡᱮᱥᱚᱱ ᱠᱚ ᱠᱷᱮᱞᱳᱰᱟ ᱚᱱᱟ ᱠᱚ ᱠᱩᱥᱤᱭᱟᱜᱼᱟ ᱟᱨ ᱡᱮᱢᱚᱱ ᱠᱤ ᱚᱠᱚᱭ ᱠᱚᱫᱚ ᱢᱚᱵᱟᱭᱤᱞ ᱨᱮᱠᱚ ᱞᱩᱰᱩ ᱠᱚ ᱮᱱᱮᱡᱼᱟ ᱛᱟᱥ ᱠᱚ ᱮᱱᱮᱡᱼᱟ ᱟᱨ ᱚᱠᱚᱭ ᱠᱚᱫᱚ ᱜᱚᱰᱟ ᱨᱮ ᱵᱟᱝ ᱠᱚ ᱥᱮᱱ ᱞᱮᱱ ᱠᱷᱟᱱ ᱢᱚᱱᱮ ᱵᱟᱝ ᱥᱟᱱᱛᱤᱜ ᱛᱟᱠᱚᱣᱟ ᱚᱱᱟ ᱤᱭᱟᱛᱮ ᱩᱱᱠᱩ ᱠᱚᱫᱚ ᱥᱮᱛᱟᱜ ᱨᱮ ᱠᱟᱹᱢᱤ ᱠᱚ ᱥᱮᱱᱚᱜᱼᱟ ᱟᱨ ᱟᱹᱭᱩᱵ ᱠᱚ ᱦᱮᱡ ᱞᱮᱱ ᱠᱷᱟᱱ ᱥᱟᱱᱟᱢ ᱥᱟᱱᱟᱢ ᱴᱚᱴᱷᱟ ᱨᱮᱱ ᱦᱚᱲ ᱢᱤᱫ ᱴᱷᱮᱱ ᱞᱮ ᱧᱟᱯᱟᱢᱟ ᱟᱨ ᱠᱷᱮᱞᱳᱸᱰᱚᱜ ᱟᱠᱚ ᱟᱨ ᱢᱚᱱᱮ ᱠᱚ ᱨᱟᱲᱮᱡᱽ ᱛᱟᱠᱚᱣᱟ ᱟᱨ ᱵᱩᱦᱩᱛᱴᱟ ᱫᱚ ᱥᱟᱸᱜᱮ ᱦᱚᱲ ᱠᱚ ᱟᱛᱳ ᱚᱲᱟᱜ ᱨᱮᱠᱚ ᱛᱟᱦᱮᱱᱟ ᱢᱤᱫ ᱚᱲᱟᱜ ᱨᱮ ᱥᱟᱸᱜᱮ ᱦᱚᱲ ᱢᱮᱱᱟᱜ ᱠᱚ ᱠᱷᱟᱱ ᱫᱟᱠᱟ ᱠᱚᱠᱚ ᱤᱥᱤᱱ ᱟᱨᱚ ᱠᱮᱫ ᱜᱮ ᱟᱨ ᱡᱚᱢ ᱵᱟᱲᱟ ᱠᱟᱛᱮᱫ ᱜᱮᱢ ᱠᱚ ᱮᱱᱮᱡᱼᱟ ᱚᱠᱚᱭ ᱫᱚ ᱞᱩᱰᱩ ᱠᱚ ᱮᱱᱮᱡᱼᱟ ᱚᱠᱚᱭ ᱫᱚ ᱛᱟᱥ ᱠᱚ ᱮᱱᱮᱡᱼᱟ ᱚᱱᱠᱟ ᱠᱟᱛᱮᱫ ᱟᱯᱱᱟᱨ ᱢᱚᱱᱮ ᱠᱚ ᱨᱟᱲᱮᱡᱽ ᱛᱟᱠᱚᱣᱟ ᱟᱨ ᱵᱚᱦᱩᱛᱴᱟ ᱦᱚᱲ ᱢᱮᱱᱟᱜ ᱞᱮᱭᱟ ᱡᱮᱢᱚᱱ ᱜᱚᱰᱟ ᱵᱟᱝᱞᱮ ᱥᱮᱱ ᱞᱮᱱᱠᱷᱟᱱ ᱩᱱᱠᱩ ᱫᱚ ᱛᱤᱨᱮ ᱦᱚᱸ ᱢᱚᱱ ᱥᱟᱱᱛᱤ ᱜᱮ ᱵᱟᱠᱚ ᱵᱩᱡᱟ ᱚᱱᱟ ᱤᱭᱟᱹᱛᱮ ᱥᱮᱛᱟᱜ ᱢᱤᱫ ᱥᱚᱢᱚᱭ ᱨᱮᱠᱚ ᱥᱮᱱᱚᱜᱼᱟ ᱜᱚᱰᱟᱨᱮ ᱟᱨ ᱠᱚ ᱯᱷᱩᱴᱵᱚᱞ ᱠᱚᱠᱚ ᱮᱱᱮᱡᱼᱟ ᱟᱨ ᱯᱷᱤᱨ ᱟᱯᱱᱟᱨ ᱴᱟᱭᱤᱢ ᱥᱚᱢᱚᱭ ᱛᱮ ᱟᱯᱱᱟᱨ ᱠᱟᱹᱢᱤ ᱠᱚ ᱥᱮᱱᱚᱜᱼᱟ ᱟᱨ ᱯᱷᱮᱨ ᱵᱮᱨ ᱦᱟᱥᱩᱨ ᱫᱚ ᱯᱷᱮᱨ ᱜᱚᱰᱟ ᱠᱚᱨᱮ ᱠᱚ ᱧᱟᱯᱟᱢᱟ ᱟᱨ ᱠᱚ ᱠᱷᱮᱞᱳᱜᱼᱟ ᱟᱨ ᱛᱚᱵᱮ ᱡᱟᱸᱭᱮ ᱩᱱᱠᱩᱣᱟᱜ ᱢᱚᱱ ᱥᱟᱱᱛᱤ ᱠᱚ ᱟᱴᱠᱟᱨᱟ